ᱟᱞᱮ ᱟᱹᱛᱩ ᱨᱮᱱᱟᱜ ᱧᱩᱢ ᱩᱨᱩᱢ ᱞᱮᱠᱟᱛᱮᱫᱚ ᱡᱮᱢᱚᱱᱤᱧ ᱞᱟᱹᱭᱟ ᱢᱤᱫᱴᱮᱱ ᱜᱷᱚᱴᱚᱱᱟ ᱡᱮᱢᱚᱱ ᱟᱞᱮ ᱟᱹᱛᱩ ᱨᱮᱫᱚ ᱯᱚᱨᱛᱷᱚᱢ ᱫᱚ ᱞᱟᱦᱟ ᱛᱮᱫᱚ ᱥᱮ ᱥᱮᱫᱟᱭ ᱫᱚ ᱱᱚᱣᱟ ᱟᱹᱛᱩ ᱫᱚ ᱵᱟᱝ ᱛᱟᱦᱮᱸᱠᱟᱱᱟ ᱛᱚ ᱮᱴᱟᱜᱼᱮᱴᱟᱜ ᱫᱤᱥᱚᱢ ᱠᱷᱚᱱ ᱦᱚᱲ ᱠᱚ ᱦᱮᱡ ᱥᱮᱴᱮᱨ ᱞᱮᱱᱟ ᱟᱫᱚ ᱠᱚ ᱟᱹᱛᱩ ᱞᱮᱱᱟ ᱛᱚ ᱱᱚᱣᱟ ᱟᱹᱛᱩ ᱨᱮᱱ ᱫᱚ ᱟᱭᱢᱟ ᱰᱷᱮᱨ ᱢᱟᱨᱮ ᱦᱟᱲᱟᱢ ᱠᱚᱦᱚᱸ ᱢᱮᱱᱟᱜ ᱠᱚᱣᱟ ᱩᱝᱠᱩ ᱧᱩᱛᱩᱢᱟᱱ ᱦᱟᱲᱟᱢ ᱠᱚᱫᱚ ᱡᱮᱢᱚᱱ ᱵᱷᱚᱸᱰᱮ ᱦᱟᱲᱟᱢ ᱛᱟᱦᱮᱸᱠᱟᱱᱟ ᱡᱚᱛᱚ ᱠᱷᱚᱱ ᱢᱟᱨᱮ ᱦᱟᱲᱟᱢ ᱥᱮᱫᱟᱭ ᱯᱚᱨᱛᱷᱚᱢᱮ ᱟᱹᱛᱩ ᱞᱮᱱᱟ ᱛᱟᱯᱚᱨ ᱩᱝᱠᱩ ᱨᱮᱱ ᱯᱮᱲᱟ ᱠᱚ ᱡᱮᱢᱚᱱ ᱛᱮᱡᱽᱯᱩᱨ ᱠᱷᱚᱱ ᱠᱚ ᱦᱮᱡ ᱞᱮᱱᱟ ᱛᱟᱨᱯᱚᱨ ᱢᱟᱨᱮ ᱫᱤᱥᱚᱢ ᱨᱮ ᱟᱭᱢᱟ ᱰᱷᱮᱨ ᱯᱮᱲᱟ ᱠᱚᱠᱚ ᱛᱟᱦᱮᱸᱠᱟᱱ ᱛᱟᱭᱟ ᱛᱚ ᱩᱱᱠᱩ ᱠᱩ ᱱᱚᱸᱰᱮ ᱠᱚ ᱵᱟᱥᱟᱭᱮᱱ ᱠᱷᱟᱹᱛᱤᱨ ᱛᱮ ᱱᱚᱣᱟ ᱟᱹᱛᱩ ᱫᱚ ᱵᱮᱱᱟᱣ ᱞᱮᱱᱟ ᱟᱨ ᱱᱤᱛᱳᱜ ᱫᱚ ᱱᱚᱣᱟ ᱟᱹᱛᱩ ᱨᱮᱫᱚ ᱯᱨᱟᱭ ᱚᱝᱠᱟ ᱪᱟᱹᱨᱥᱚ ᱜᱟᱱ ᱚᱲᱟᱜ ᱢᱮᱱᱟᱜᱼᱟ ᱩᱱᱠᱩ ᱠᱚ ᱥᱟᱸᱜᱮ ᱡᱟᱣᱨᱟᱭᱮᱱ ᱛᱮ ᱱᱤᱛ ᱫᱚ ᱟᱭᱢᱟ ᱰᱷᱮᱨ ᱚᱲᱟᱜ ᱟᱭᱢᱟ ᱰᱷᱮᱨ ᱦᱚᱲ ᱞᱮ ᱦᱩᱭᱟᱠᱟᱱᱟ ᱟᱨ ᱱᱤᱭᱟᱹ ᱜᱮ ᱤᱧ ᱟᱞᱮᱭᱟᱜ ᱧᱩᱢ ᱩᱨᱩᱢᱟᱱ ᱞᱮᱠᱟᱱ ᱟᱞᱮ ᱟᱹᱛᱩ ᱨᱮᱱᱟᱜ ᱜᱷᱚᱴᱚᱱᱟ ᱥᱮ ᱠᱟᱹᱦᱱᱤ ᱫᱚ ᱟᱨ ᱦᱚᱧ ᱢᱮᱱᱟ ᱱᱚᱝᱠᱟᱱᱟᱜ ᱟᱭᱢᱟ ᱨᱚᱠᱚᱢ ᱠᱟᱹᱦᱱᱤ ᱢᱮᱱᱟᱜᱼᱟ ᱡᱮᱢᱚᱱ ᱡᱮᱢᱚᱱ ᱟᱞᱮᱭᱟᱜ ᱟᱹᱛᱩ ᱨᱮᱱᱟᱜ ᱧᱩᱢᱼᱩᱨᱩᱢ ᱠᱟᱹᱦᱱᱤ ᱫᱚ ᱢᱚᱫᱽᱫᱷᱮ ᱨᱮ ᱟᱞᱮ ᱫᱚ ᱵᱟᱨᱭᱟ ᱢᱟᱹᱡᱷᱤᱜ ᱟᱞᱮ ᱡᱮᱢᱚᱱ ᱢᱤᱫᱴᱮᱱ ᱫᱚ ᱜᱟᱸᱰᱮ ᱠᱩᱞᱦᱤ ᱵᱷᱟᱸᱰᱟ ᱜᱷᱩᱴᱩ ᱠᱟᱭᱨᱟ ᱠᱚᱪᱟ ᱛᱟᱞᱮ ᱵᱩᱴᱟᱹ ᱚᱝᱠᱟ ᱟᱭᱢᱟ ᱟᱭᱢᱟ ᱨᱚᱠᱚᱢ ᱯᱮ ᱯᱮᱭᱟᱼᱯᱮᱭᱟ ᱴᱚᱞᱟ ᱱᱤᱭᱟᱹ ᱛᱮ ᱢᱤᱫᱴᱮᱱ ᱟᱹᱛᱩ ᱦᱩᱭᱟᱠᱟᱱᱟ